ᱦᱮᱞᱳ ᱜᱚᱢᱠᱮ ᱤᱧ ᱚᱱᱚᱞ ᱦᱮᱢᱵᱨᱚᱢ ᱤᱧ ᱞᱟᱹᱭᱫᱟ ᱵᱮᱛᱠᱩᱸᱫᱽᱨᱤ ᱠᱷᱚᱱᱟᱜ ᱠᱤᱪᱷᱩ ᱫᱤᱱ ᱞᱟᱦᱟ ᱡᱟᱦᱟᱸ ᱩᱞᱟ ᱚᱵᱮᱨ ᱵᱟᱠᱷᱨᱟ ᱡᱟᱦᱟᱸ ᱮᱰᱵᱷᱟᱱᱥ ᱤᱧ ᱮᱢ ᱞᱮᱜ ᱫᱚ ᱜᱮᱥᱟᱭ ᱴᱟᱠᱟ ᱡᱟᱦᱟᱸ ᱚᱡᱮ ᱛᱮᱜᱮ ᱤᱧ ᱴᱷᱮᱡ ᱱᱤᱛᱚᱜ ᱦᱟᱹᱵᱤᱡ ᱛᱮ ᱵᱟᱝ ᱥᱮᱴᱮᱨ ᱠᱟᱱᱟ ᱱᱚᱣᱟ ᱡᱟᱦᱟ ᱠᱟᱹᱣᱰᱤᱧ ᱮᱢ ᱞᱮᱜ ᱫᱚ ᱜᱮᱥᱟᱭ ᱴᱟᱠᱟ ᱡᱟᱦᱟᱸ ᱞᱮᱠᱟᱛᱮ ᱤᱧ ᱧᱟᱢ ᱨᱩᱣᱟᱹᱲᱢᱟ ᱤᱱᱟᱹᱜᱮ ᱟᱯᱮ ᱴᱷᱮᱱᱤᱧ ᱵᱟᱲᱟᱭ ᱦᱚᱪᱚᱭᱮᱜ ᱯᱮᱭᱟ